ᱵᱮᱝᱜᱚᱞ ᱨᱮ ᱠᱷᱮᱨᱣᱟᱞ ᱠᱚᱣᱟᱜ ᱥᱮ ᱥᱟᱱᱛᱟᱲ ᱠᱚᱣᱟᱜ ᱢᱩᱞ ᱯᱟᱹᱨᱥᱤ ᱫᱚ ᱟᱵᱚ ᱥᱟᱱᱛᱟᱲ ᱟᱹᱲᱟᱹ ᱥᱮ ᱥᱟᱱᱛᱟᱲ ᱟᱲᱟᱝ ᱵᱷᱟᱥᱟ ᱱᱚᱣᱟ ᱨᱮᱱᱟᱜ ᱪᱟᱸᱜᱟ ᱫᱚ ᱢᱟᱱ ᱢᱟᱦᱞᱮ ᱢᱩᱰᱟᱹ ᱞᱟᱲᱠᱟ ᱮᱢᱟᱱ ᱮᱢᱟᱱ ᱠᱚ ᱢᱮᱱᱟᱜ ᱠᱚᱣᱟᱱᱟ ᱟᱨ ᱪᱟᱸᱜᱟ ᱫᱚ ᱪᱮᱫᱟᱜ ᱱᱚᱣᱟ ᱨᱮᱱᱟᱜ ᱱᱟᱝ ᱛᱮᱞᱟ ᱨᱮᱫᱚ ᱱᱚᱣᱟ ᱜᱮ ᱞᱟᱹᱭ ᱜᱟᱱᱚᱜᱼᱟ ᱢᱤᱢᱤᱫᱴᱟᱝ ᱥᱚᱢᱚᱭ ᱟᱵᱚ ᱴᱷᱮᱱ ᱠᱷᱚᱱ ᱜᱮ ᱡᱮᱢᱚᱱ ᱡᱟᱹᱛ ᱯᱟᱹᱨᱤᱥ ᱠᱚ ᱱᱟᱝ ᱦᱟᱹᱴᱤᱧ ᱠᱟᱛᱮᱜᱡᱟᱭᱜᱟ ᱦᱟᱱᱛᱮ ᱱᱟᱛᱮ ᱪᱷᱤᱱᱜᱟᱹᱣ ᱠᱟᱛᱮ ᱩᱱᱠᱩ ᱟᱵᱚᱣᱟᱜ ᱢᱟᱹᱱ ᱠᱷᱚᱱᱟᱜ ᱱᱟᱝ ᱠᱚ ᱥᱟᱦᱟᱣ ᱠᱟᱱᱟ ᱱᱟᱝ ᱟᱨ ᱥᱟᱦᱟ ᱠᱟᱛᱮ ᱟᱵᱚ ᱥᱟᱞᱟᱜ ᱱᱟᱝ ᱟᱹᱰᱤ ᱟᱭᱢᱟ ᱥᱮᱨᱢᱟ ᱡᱚᱯᱲᱟᱣ ᱨᱮ ᱵᱟᱝ ᱛᱟᱦᱮᱸ ᱠᱟᱛᱮ ᱚᱱᱟ ᱴᱚᱴᱷᱟ ᱵᱷᱤᱛᱛᱤᱠ ᱯᱟᱹᱨᱤᱥ ᱦᱟᱹᱴᱤᱧ ᱠᱟᱱᱟ ᱱᱟᱝ ᱚᱱᱠᱟ ᱞᱮᱠᱟᱛᱮ ᱱᱤᱛ ᱦᱚᱸ ᱪᱟᱞᱟᱜ ᱠᱟᱱᱟ ᱱᱟᱝ ᱟᱨ ᱦᱟᱯᱮᱱ ᱫᱤᱱ ᱨᱮ ᱦᱳᱭᱛᱳ ᱱᱚᱝᱠᱟ ᱜᱮ ᱪᱟᱞᱟᱜ ᱟᱱᱟᱝ